ᱦᱮᱸ ᱟᱭᱢᱟ ᱦᱚᱲᱟᱜ ᱠᱩᱥᱤ ᱟᱭᱢᱟ ᱨᱚᱠᱚᱢ ᱵᱷᱟᱜᱽ ᱛᱟᱦᱮᱱᱟ ᱡᱮᱢᱚᱱ ᱤᱧ ᱢᱤᱫᱴᱮᱱ ᱤᱧ ᱠᱩᱥᱤᱣᱟᱜᱼᱟ ᱟᱢ ᱢᱤᱫᱴᱮᱡ ᱮᱢ ᱠᱩᱥᱤᱣᱟᱜᱼᱟ ᱡᱷᱚᱛᱚ ᱦᱚᱲᱟᱜ ᱮᱠᱴᱩ ᱛᱚᱯᱷᱟᱛ ᱛᱟᱦᱮᱱᱟ ᱛᱟᱵᱮ ᱤᱧ ᱫᱚ ᱡᱷᱚᱛᱚᱜᱤᱧ ᱠᱩᱥᱤᱣᱟᱜᱼᱟ ᱠᱟᱹᱴᱤᱡ ᱠᱷᱚᱱ ᱜᱮ ᱥᱚᱵᱽ ᱥᱚᱢᱚᱭ ᱢᱟᱱᱮ ᱡᱮ ᱠᱟᱹᱴᱤᱡ ᱠᱷᱚᱱ ᱜᱮ ᱚᱵᱷᱟᱨ ᱠᱚᱱᱯᱷᱤᱰᱮᱱᱥ ᱪᱮᱧᱡᱽ ᱰᱨᱮᱥ ᱯᱟᱞᱴᱟᱣ ᱯᱷᱤᱴᱼᱯᱷᱟᱴ ᱠᱚ ᱢᱟᱱᱮ ᱵᱤᱞᱟᱥᱤᱛᱟ ᱵᱷᱟᱵᱮ ᱛᱟᱦᱮᱱ ᱟᱹᱰᱤ ᱟᱹᱴᱤᱧ ᱠᱩᱥᱟᱭᱟᱜᱼᱟ ᱟᱨ ᱤᱧ ᱫᱚ ᱠᱩᱥᱤᱭᱟᱜᱼᱟ ᱥᱮᱹᱨᱮᱹᱧ ᱨᱮᱱᱟᱜ ᱥᱮᱹᱨᱮᱧ ᱠᱚ ᱠᱟᱞᱪᱟᱨ ᱮᱢᱱᱤ ᱨᱳᱢᱟᱱᱴᱤᱠ ᱥᱮᱹᱨᱮᱧ ᱚᱱᱟᱠᱚ ᱫᱚᱝ ᱞᱟᱜᱽᱬᱮ ᱫᱚ ᱵᱟᱹᱧ ᱫᱟᱲᱮᱣᱟᱜᱼᱟ ᱦᱮᱸ ᱮᱢᱱᱤ ᱚᱨᱜᱮᱥᱴᱨᱟ ᱠᱚ ᱚᱱᱟ ᱠᱚᱨᱮ ᱚᱝᱥᱚ ᱜᱨᱚᱦᱚᱱ ᱫᱚ ᱟᱹᱰᱤ ᱟᱸᱴᱤᱧ ᱠᱩᱥᱤᱣᱟᱜᱼᱟ ᱤᱧ ᱫᱚ ᱚᱱᱟ ᱠᱚᱜᱮ ᱰᱷᱮᱨᱤᱧ ᱠᱩᱥᱤᱭᱟᱜᱼᱟ